ᱞᱟᱜᱟᱱ ᱠᱟᱹᱨᱤ ᱫᱚ ᱟᱵᱚ ᱵᱷᱟᱨᱟᱛ ᱡᱟᱠᱟᱛ ᱨᱮ ᱜᱚᱴᱟ ᱨᱮᱜᱮ ᱜᱚᱴᱟ ᱥᱟᱸᱜᱷᱟᱲ ᱨᱮᱜᱮ ᱞᱟᱜᱟᱣ ᱟᱠᱟᱱᱟ ᱟᱨ ᱱᱚᱣᱟ ᱫᱚ ᱟᱹᱰᱤ ᱞᱮᱠ ᱠᱟᱱ ᱜᱮᱭᱟ ᱞᱟᱜᱟᱱ ᱠᱟᱹᱨᱤ ᱞᱟᱜᱟᱣ ᱫᱚ ᱪᱮᱫᱟᱜ ᱥᱮ ᱱᱤᱛᱚᱜ ᱡᱩᱜᱽ ᱨᱮ ᱞᱟᱜᱟᱱ ᱫᱚ ᱡᱚᱛᱚᱣᱟᱜ ᱨᱮᱜᱮ ᱟᱹᱰᱤ ᱞᱟᱹᱠᱛᱤ ᱠᱟᱱᱟ ᱨᱮ ᱦᱩᱭᱩᱜ ᱨᱮᱦᱚᱸ ᱱᱚᱣᱟ ᱫᱚ ᱞᱟᱜᱟᱜ ᱜᱮᱭᱟ ᱦᱚᱸ ᱡᱩᱫᱤ ᱵᱟᱝ ᱠᱟᱛᱮᱫᱮᱢ ᱪᱟᱞᱟᱜ ᱠᱷᱟᱡ ᱫᱚ ᱠᱚ ᱮᱢᱟᱱ ᱠᱚᱠᱚ ᱥᱟᱥᱟᱵᱟ ᱟᱨ ᱩᱱᱠᱩ ᱴᱷᱮᱱ ᱯᱩᱭᱥᱟᱹᱠᱚᱢ ᱮᱬᱮ ᱦᱚᱪᱚᱜᱼᱟ ᱚᱱᱟ ᱠᱷᱟᱹᱛᱤᱨᱛᱮ ᱠᱚᱦᱚᱸ ᱠᱟᱛᱮᱫ ᱜᱮ ᱪᱟᱞᱟᱜ ᱞᱮᱠ ᱠᱟᱱᱟ ᱟᱨ ᱵᱟᱝᱢᱟ ᱢᱟᱲᱟᱝ ᱨᱮ ᱠᱟᱛᱮᱫ ᱜᱮ ᱡᱷᱟᱹᱞ ᱡᱷᱟᱹᱞ ᱦᱚᱸ ᱪᱟᱞᱟᱜ ᱫᱚᱨᱠᱟᱨᱚᱜ ᱠᱟᱱᱟ ᱟᱨ ᱡᱟᱦᱟᱸ ᱜᱮ ᱯᱟᱥ ᱴᱮᱠ ᱠᱚ ᱢᱮᱱᱟᱜᱼᱟ ᱨᱮ ᱵᱟᱝᱜᱮ ᱡᱮ ᱦᱟᱭᱵᱟ ᱨᱮ ᱚᱱᱟ ᱠᱚᱨᱮ ᱦᱚᱸ ᱞᱟᱜᱟᱱ ᱠᱟᱹᱨᱤ ᱫᱚ ᱠᱚ ᱦᱟᱛᱟᱣᱮᱫ ᱜᱮᱭᱟ ᱟᱨ ᱚᱱᱟ ᱨᱮᱭᱟᱜ ᱦᱚᱸ ᱵᱮᱱᱟᱣ ᱟᱹᱰᱤ ᱞᱮᱠ ᱠᱟᱱ ᱜᱮᱭᱟ ᱵᱟᱝᱠᱷᱟᱱ ᱫᱚ ᱚᱸᱰᱮ ᱠᱷᱚᱡ ᱵᱟᱠᱚ ᱯᱟᱨᱚᱢ ᱦᱚᱪᱚ ᱟᱢᱟ ᱚᱱᱟ ᱞᱟᱹᱜᱤᱫ ᱟᱨ ᱚᱱᱟ ᱥᱟᱶᱛᱮ ᱠᱟᱜᱚᱡᱽ ᱠᱚᱦᱚᱸ ᱫᱚᱦᱚ ᱠᱟᱜ ᱫᱚᱨᱠᱟᱨᱚᱜ ᱠᱟᱱ ᱜᱮᱭᱟ ᱞᱟᱜᱟᱱ ᱠᱟᱹᱨᱤ ᱫᱚ ᱚᱱᱟ ᱠᱚ

ᱦᱟᱛᱟᱣᱚᱜᱼᱟ ᱡᱮ ᱟᱢ ᱱᱚᱣᱟ ᱱᱚᱣᱟ ᱨᱮ ᱜᱟᱹᱰᱤᱢ ᱪᱟᱹᱞᱩ ᱫᱟᱲᱮᱭᱟᱜᱼᱟ ᱟᱨ ᱚᱱᱟ ᱨᱮᱭᱟᱜ ᱟᱢ ᱚᱱᱩᱢᱚᱛᱤ ᱛᱟᱢ ᱢᱮᱱᱟᱜᱼᱟ ᱢᱮᱱᱛᱮᱫ ᱮ ᱞᱟᱹᱭ ᱥᱚᱫᱚᱨᱟᱢ ᱠᱟᱱᱟ